ᱟᱪᱷᱟ ᱵᱟᱹᱵᱩ ᱟᱞᱮᱢᱟ ᱱᱚᱜᱼᱚᱭ ᱮᱞᱮᱠᱴᱨᱤᱠ ᱡᱩᱞ ᱮᱫᱟᱞᱮ ᱟᱪᱪᱷᱟ ᱟᱞᱮᱢᱟ ᱪᱟᱸᱫᱳ ᱯᱤᱪᱷᱩ ᱩᱱᱟᱹᱜ ᱰᱷᱮᱨ ᱰᱷᱮᱨ ᱯᱩᱭᱥᱟᱹ ᱠᱚ ᱤᱫᱤᱭᱮᱜᱼᱟ ᱦᱤᱡᱩᱜ ᱠᱟᱱᱟ ᱠᱚ ᱢᱤᱫ ᱦᱚᱲ ᱪᱤᱴᱭ ᱟᱹᱜᱩᱭᱟᱞᱮ ᱠᱟᱱᱟ ᱟᱨ ᱢᱤᱫ ᱦᱚᱲ ᱵᱤᱞᱮ ᱤᱫᱤᱭᱮᱜᱼᱟ ᱮᱱᱠᱷᱟᱱ ᱤᱧᱦᱚᱸ ᱢᱤᱫᱴᱟᱝ ᱵᱚᱞᱜᱤᱧ ᱡᱩᱞᱮᱜᱼᱟ ᱟᱨ ᱪᱮᱫ ᱞᱮᱠᱟᱨᱮ ᱤᱧᱟᱹᱜ ᱫᱚ ᱤᱭᱟᱹᱜ ᱠᱟᱱᱛᱤᱧᱟ ᱰᱷᱮᱨᱚᱜ ᱠᱟᱱᱟ ᱟᱞᱮᱭᱟᱜ ᱫᱚ ᱯᱩᱭᱥᱟᱹ ᱫᱚ ᱱᱚᱜᱼᱚ ᱱᱚᱣᱟᱜᱮ ᱤᱧᱤᱧ ᱵᱩᱡᱷᱟᱹᱣᱮᱜᱼᱟ ᱪᱟᱸᱫᱳ ᱨᱮ ᱡᱩᱫᱤ ᱵᱟᱨ ᱥᱟᱭᱮᱢ ᱤᱫᱤᱭᱮᱭᱟ ᱥᱚᱭ ᱯᱚᱪᱟᱥᱮᱢ ᱤᱫᱤᱭᱮᱭᱟ ᱮᱱᱠᱷᱟᱱ ᱟᱞᱮᱫᱚ ᱪᱮᱫᱞᱮ ᱪᱤᱠᱟᱹᱭᱟ ᱢᱤᱫᱴᱟᱝ ᱵᱚᱞ ᱛᱮᱜᱮ ᱩᱱᱟᱹᱜ ᱡᱩᱞᱩᱜ ᱠᱟᱱ ᱛᱟᱞᱮᱭᱟ ᱟᱨ ᱯᱟᱹᱦᱤᱞ ᱫᱚ ᱟᱞᱮᱫᱚ ᱟᱞᱮᱫᱚ ᱰᱤᱵᱨᱤ ᱥᱩᱱᱩᱢ ᱛᱟᱦᱮᱸ ᱠᱟᱱᱟ ᱢᱟᱱᱮ ᱠᱩᱲᱤ ᱴᱟᱠᱟ ᱥᱩᱱᱩᱢ ᱛᱮᱜᱮᱞᱮ ᱪᱚᱲᱟᱜᱼᱟ ᱫᱚᱥ ᱴᱟᱠᱟ ᱥᱩᱱᱩᱢ ᱛᱮᱜᱮ ᱟᱨ ᱱᱤᱛᱳᱜ ᱫᱚ ᱠᱟᱮᱱᱴ ᱰᱤᱞᱯᱮ ᱢᱮᱛᱟᱞᱮ ᱠᱟᱱᱟ ᱱᱩᱱᱟᱹᱜ ᱮᱢᱯᱮ ᱦᱩᱱᱟᱹᱜ ᱮᱢᱯᱮ ᱱᱚᱜ ᱮᱢᱯᱮ ᱦᱮᱸ ᱮᱱᱠᱷᱟᱱ ᱟᱞᱮᱫᱚ ᱪᱮᱫ ᱟᱞᱮᱫᱚ ᱢᱤᱫᱴᱟᱝ ᱪᱮᱫ ᱢᱮᱥᱤᱱ ᱵᱟᱹᱭᱥᱟᱹᱣ ᱦᱚᱴᱚ ᱟᱞᱮᱯᱮ ᱚᱲᱟᱜ ᱨᱮ ᱦᱮᱸ ᱢᱮᱥᱤᱱ ᱵᱟᱹᱭᱥᱟᱹᱣ ᱦᱚᱴᱚᱣᱟᱞᱮᱯᱮ ᱟᱞᱮᱫᱚ ᱤᱱᱟᱹ ᱛᱮᱜᱮᱞᱮ ᱤᱭᱟᱹᱜᱼᱟ ᱢᱤᱫᱴᱟᱝ ᱵᱚᱞᱮᱧ ᱡᱩᱞᱮᱜᱼᱟ ᱦᱟᱲᱟᱢ ᱵᱩᱲᱦᱤ ᱤᱱᱟᱹ ᱛᱮᱜᱮᱞᱮ ᱪᱟᱞᱟᱣᱮᱫ ᱠᱟᱱᱟᱞᱮ ᱟᱨ ᱟᱯᱮᱫᱚ ᱱᱤᱛᱳᱜ ᱫᱚ ᱤᱧᱫᱚ ᱚᱠᱟᱨᱮ ᱪᱟᱞᱟᱜᱼᱟ ᱦᱮᱸ ᱱᱩᱠᱩ ᱟᱵᱚ ᱱᱩᱠᱩ ᱢᱮᱱᱟᱜ ᱠᱚᱣᱟ ᱪᱤᱞᱤ ᱠᱚ ᱢᱮᱱᱟ ᱟᱵᱚ ᱱᱩᱠᱩ ᱞᱟᱭᱤᱱ ᱢᱮᱱ ᱢᱮᱱᱟᱜ ᱠᱚᱣᱟ ᱟᱨ ᱱᱚᱜᱼᱚ ᱱᱚᱣᱟ ᱪᱤᱞᱤ ᱠᱚ ᱢᱮᱛᱟ ᱠᱚᱣᱟ ᱦᱤᱲᱤᱧ ᱠᱮᱫᱟ ᱵᱟᱹᱵᱩ ᱱᱩᱠᱩ ᱱᱩᱠᱩ ᱡᱟᱦᱟᱸᱫᱚ ᱱᱟᱜ ᱤᱭᱟᱹᱠᱚ ᱞᱟᱭᱤᱱ ᱠᱚ ᱟᱲᱟᱜᱮᱜᱼᱟ ᱱᱩᱠᱩᱜᱮ ᱵᱤᱞ ᱠᱚ ᱤᱫᱤᱭᱮᱜᱼᱟ ᱦᱮᱸ ᱩᱱᱟᱹᱜ ᱰᱷᱮᱨ ᱵᱤᱞ ᱠᱚ ᱤᱫᱤᱭᱮᱜᱼᱟ ᱢᱮᱫᱴᱟᱝ ᱵᱚᱞᱮᱢ ᱡᱩᱞᱟ ᱤᱱᱟᱹᱜ ᱜᱮ ᱤᱫᱤᱭᱟᱭ ᱢᱚᱬᱮ ᱛᱩᱨᱭ ᱜᱚᱴᱮᱡ ᱵᱚᱞᱮᱢ ᱡᱩᱞᱟ ᱤᱱᱟᱹᱜ ᱜᱮ ᱚᱱᱟ ᱟᱞᱮ ᱪᱮᱫ ᱞᱮᱠᱟᱛᱮ ᱤᱧᱫᱚ ᱡᱟᱦᱟᱸ ᱞᱮᱠᱟ ᱫᱚ ᱯᱤᱭᱟᱹᱛᱤᱧ ᱠᱚᱢᱚᱜᱼᱟ ᱤᱧᱫᱚ ᱚᱱᱟ ᱤᱢᱟᱹᱧ ᱯᱮ ᱱᱚᱸᱰᱮ ᱰᱷᱮᱨ ᱰᱷᱮᱨ ᱵᱤᱞ ᱠᱚ ᱤᱫᱤᱭᱮᱫ ᱫᱚ ᱚᱠᱚᱭᱟᱜ ᱫᱚ ᱵᱟᱨ ᱯᱮ ᱦᱟᱡᱟᱨ ᱱᱤᱛᱦᱚᱸ ᱢᱮᱱᱟᱜ ᱜᱮᱭᱟ ᱟᱹᱣᱨᱤ ᱠᱷᱚᱱᱮᱢ ᱪᱟᱵᱟᱭᱟ ᱤᱧᱦᱚᱸ ᱵᱟᱨ ᱵᱚᱸᱜᱟ ᱨᱮ ᱯᱮᱥᱟᱭ ᱴᱟᱠᱟ ᱠᱚ ᱤᱫᱤᱭᱮᱜᱼᱟ ᱯᱮᱥᱟᱭ ᱴᱟᱠᱟ ᱤᱫᱤᱭᱟ ᱵᱟᱨ ᱵᱚᱸᱜᱟ ᱨᱮ ᱯᱮᱥᱟᱭ ᱴᱟᱠᱟ ᱵᱟᱭ ᱤᱫᱤᱭᱟ ᱚᱠᱟ ᱥᱟᱴᱷ ᱴᱟᱠᱟ ᱵᱟ ᱯᱚᱪᱟᱥ ᱴᱟᱠᱟᱭ ᱤᱫᱤᱭᱮᱜᱼᱟ ᱟᱨ ᱚᱸᱰᱮ ᱠᱷᱚᱱ ᱫᱚ ᱦᱟᱱᱮ ᱵᱟᱨ ᱯᱮᱥᱟᱭ ᱠᱚ ᱢᱤᱛᱟᱹᱧ ᱠᱟᱱᱟ ᱚᱸᱰᱮ ᱪᱮᱫ ᱜᱟᱱᱚᱜᱼᱟ ᱟᱯᱮᱜᱮ ᱵᱟᱹᱵᱩ ᱱᱚᱣᱟ ᱫᱚ ᱪᱮᱫ ᱞᱮᱠᱟᱛᱮ ᱢᱮᱥᱤᱱ ᱵᱟᱹᱭᱥᱟᱹᱣ ᱦᱚᱴᱚᱣᱟᱹᱧ ᱯᱮ ᱤᱧᱫᱚ ᱚᱲᱟᱜ ᱨᱮ ᱤᱧᱟᱹᱜ ᱯᱚᱸᱪᱟᱥ ᱴᱟᱠᱟ ᱠᱚ ᱤᱫᱤᱭᱢᱟ ᱦᱟᱯᱛᱟ ᱨᱮ ᱦᱟᱯᱛᱟ ᱨᱮᱫᱚ ᱵᱟᱝᱼᱟ ᱢᱤᱫ ᱵᱚᱸᱜᱟᱨᱮ ᱚᱠᱟᱠᱚ ᱯᱚᱭᱛᱟᱞᱤᱥ ᱪᱚᱞᱞᱤᱥ ᱠᱚ ᱤᱫᱤᱭᱮᱜᱼᱟ ᱤᱧᱟᱹᱜ ᱢᱟᱱᱮ ᱤᱭᱟᱹ ᱦᱩᱭᱱᱟ ᱯᱮᱥᱟᱭ ᱴᱟᱠᱟ ᱦᱩᱭ ᱟᱠᱟᱱᱟ ᱵᱟᱨ ᱵᱚᱸᱜᱟᱨᱮ ᱢᱟᱥᱮ ᱟᱯᱮᱜᱮ ᱩᱭᱦᱟᱹᱨ ᱯᱮ ᱤᱧ ᱱᱚᱣᱟ ᱢᱮᱥᱤᱱ ᱵᱟᱹᱭᱥᱟᱹᱣ ᱦᱚᱴᱚᱣᱟᱹᱧ ᱯᱮ ᱜᱟᱯᱟ ᱢᱤᱭᱟᱹᱝ ᱵᱷᱤᱛᱨᱤᱛᱮ ᱤᱧ ᱟᱯᱮ